ᱟᱞᱮ ᱨᱟᱭᱨᱚᱝᱯᱩᱨ ᱜᱟᱲ ᱵᱤᱨ ᱢᱮᱱᱛᱮ ᱠᱚ ᱢᱮᱛᱟᱜᱟᱜᱼᱟ ᱚᱱᱟ ᱡᱩᱫᱤ ᱥᱚᱨᱠᱟᱨ ᱟᱞᱮ ᱜᱚᱲᱚ ᱥᱚᱯᱚᱦᱚᱫ ᱮ ᱮᱢᱟ ᱞᱮᱭᱟ ᱪᱮᱬᱮ ᱪᱤᱯᱲᱩᱫ ᱡᱤᱵᱚ ᱡᱚᱱᱛᱩ ᱟᱹᱰᱤᱜᱟᱱ ᱠᱚ ᱵᱟᱥᱟ ᱫᱟᱲᱮᱭᱟᱜᱼᱟ ᱟᱨ ᱟᱞᱮ ᱦᱚᱸ ᱧᱮᱞ ᱡᱚᱝ ᱞᱟᱹᱜᱤᱫ ᱛᱮ ᱟᱹᱰᱤ ᱵᱮᱹᱥ ᱞᱮ ᱵᱩᱡᱷᱟᱹᱣᱟ ᱥᱤᱵᱤᱞ ᱚᱸᱰᱮ ᱡᱩᱫᱤ ᱟᱞᱮ ᱟᱦᱟᱨ ᱯᱩᱠᱷᱨᱤ ᱵᱮᱱᱟᱣ ᱟᱞᱮᱭᱟᱭ ᱮᱱᱠᱷᱟᱱ ᱫᱚ ᱢᱚᱡᱽ ᱜᱮ ᱵᱩᱡᱷᱟᱹᱜᱼᱟ ᱥᱚᱨᱠᱟᱨ ᱯᱟᱥᱴᱟ ᱠᱷᱚᱱ ᱡᱩᱫᱤ ᱥᱚᱵ ᱵᱟᱲᱮ ᱧᱮᱞᱟᱭ ᱵᱤᱨᱼᱵᱩᱨᱩ ᱛᱟᱦᱚᱞᱮ ᱮᱱᱠᱷᱟᱱ ᱚᱸᱰᱮ ᱫᱚ ᱟᱹᱰᱤ ᱢᱟᱨᱟᱝ ᱵᱚᱸᱜᱟ ᱵᱳᱨᱳ ᱥᱛᱷᱟᱱ ᱦᱚᱸ ᱢᱮᱱᱟᱜᱼᱟ ᱚᱱᱟ ᱠᱚ ᱡᱩᱫᱤ ᱜᱚᱲᱚ ᱥᱚᱯᱚᱦᱚᱫ ᱮ ᱮᱢᱟ ᱞᱮᱭᱟ ᱮᱱᱠᱷᱟᱱ ᱫᱚ ᱟᱹᱰᱤ ᱥᱟᱸᱜᱮ ᱠᱚ ᱡᱟᱣᱨᱟᱜ ᱠᱟᱱᱟ ᱡᱟᱣᱨᱟ ᱫᱚ ᱦᱚᱲ ᱢᱟᱱᱮ ᱦᱚᱲ ᱢᱟᱱᱮ ᱵᱟᱠᱚ ᱵᱩᱡᱷᱟᱹᱣ ᱫᱟᱲᱮᱭᱟᱜ ᱠᱟᱱᱟ ᱡᱮ ᱱᱚᱣᱟ ᱵᱤᱨ ᱨᱮᱫᱚ ᱩᱱᱟᱹᱜ ᱩᱱᱟᱹᱜ ᱢᱚᱡᱟ ᱦᱚᱲ ᱵᱟᱠᱚ ᱴᱷᱤᱠᱟᱹ ᱠᱟᱜᱼᱟ ᱨᱟᱥᱛᱟ ᱜᱷᱟᱴ ᱦᱚᱸ ᱟᱹᱰᱤ ᱡᱤᱵᱚᱼᱡᱚᱱᱛᱩ ᱠᱚᱦᱚᱸ ᱠᱚ ᱛᱟᱦᱮᱱᱟ ᱟᱨ ᱡᱚᱛᱚᱣᱤᱜ ᱠᱚ ᱛᱟᱦᱮᱱᱟ ᱚᱱᱟᱛᱮ ᱱᱚᱣᱟ ᱵᱤᱨ ᱫᱚ ᱟᱠᱚᱴ ᱞᱟᱹᱜᱤᱫ ᱥᱚᱵ ᱵᱟᱲᱮ ᱥᱚᱨᱠᱟᱨ ᱪᱮᱥᱴᱟᱭᱮᱜᱼᱟ ᱯᱟᱹᱪᱨᱤ ᱯᱟᱹᱪᱨᱤ ᱠᱚ ᱮᱱ ᱦᱚᱸᱜᱮ ᱦᱚᱲ ᱵᱟᱭ ᱵᱩᱡᱷᱟᱹᱜ ᱠᱟᱱᱟ ᱫᱚ ᱱᱚᱣᱟ ᱵᱤᱨ ᱫᱚ ᱵᱟᱵᱚ ᱯᱷᱟᱸᱫᱟᱭᱟ ᱢᱟᱸᱜ ᱟᱵᱚ ᱤᱭᱟᱹ ᱚᱱᱟ ᱠᱚ ᱵᱟᱝ ᱵᱟᱹᱜᱤ ᱠᱟᱛᱮᱫ ᱱᱚᱣᱟ ᱵᱤᱨ ᱫᱚ ᱯᱩᱡᱟᱹ ᱥᱛᱷᱟᱱ ᱠᱚ ᱢᱮᱱᱟᱜᱼᱟ ᱥᱤᱵ ᱵᱟᱵᱟ ᱢᱮᱱᱟᱭᱟ ᱮᱱᱠᱷᱟᱱ